ᱦᱮᱞᱳ ᱨᱟᱢ ᱟᱪᱪᱷᱟ ᱤᱧ ᱢᱳᱦᱚᱱᱤᱧ ᱢᱮᱱᱮᱫ ᱛᱟᱦᱮᱱᱟ ᱟᱪᱪᱷᱟ ᱟᱵᱚᱢᱟ ᱜᱟᱯᱟ ᱟᱢᱮᱨᱤᱠᱟ ᱵᱚᱱ ᱥᱮᱱᱚᱜ ᱠᱟᱱᱟ ᱮᱱᱠᱷᱟᱱ ᱚᱱᱟ ᱯᱟᱥᱯᱳᱨᱴ ᱵᱷᱤᱡᱟ ᱠᱚᱢᱟ ᱨᱮᱱᱩᱭᱮᱞ ᱠᱟᱹᱢᱤ ᱯᱩᱨᱟᱹᱭᱮᱱᱟ ᱮᱱᱠᱷᱟᱱ ᱚᱱᱟ ᱥᱮᱱᱚᱜ ᱚᱠᱛᱚ ᱨᱮ ᱪᱮᱫ ᱪᱮᱫ ᱤᱭᱟᱹ ᱠᱚ ᱞᱟᱜᱟᱜᱼᱟ ᱚ ᱟᱫᱷᱟᱨ ᱠᱟᱨᱰ ᱯᱮᱱ ᱠᱟᱨᱰ ᱦᱚᱸ ᱟᱪᱪᱷᱟ ᱴᱷᱤᱠ ᱜᱮᱭᱟ ᱟᱨ ᱥᱮ ᱪᱮᱫ ᱪᱮᱫ ᱠᱚ ᱤᱫᱤ ᱦᱩᱭᱩᱜᱼᱟ ᱚᱱᱟᱜᱮ ᱟᱨ ᱚ ᱛᱤᱱᱟᱹᱜ ᱵᱟᱡᱮ ᱞᱮᱠᱟ ᱚᱰᱳᱠ ᱦᱩᱭᱩᱜᱼᱟ ᱟᱪᱪᱷᱟ ᱚ ᱟᱨ ᱴᱟᱭᱤᱢ ᱫᱚ ᱯᱟᱸᱪ ᱵᱟᱡᱮ ᱟᱪᱪᱷᱟ ᱯᱟᱸᱪ ᱵᱟᱡᱮ ᱯᱷᱞᱟᱭᱤᱴ ᱢᱮᱱᱟᱜᱼᱟ ᱟᱪᱪᱷᱟ ᱴᱷᱤᱠ ᱟᱨ ᱚᱸᱰᱮ ᱡᱟᱦᱟᱱᱟᱜ ᱠᱚ ᱫᱚᱨᱠᱟᱨ ᱤᱭᱟᱹ ᱡᱮᱭᱥᱮ ᱡᱚᱢ ᱧᱩ ᱠᱚ ᱟᱪᱪᱷᱟ ᱴᱷᱤᱠ ᱜᱮᱭᱟ ᱚᱱᱟᱜᱮ ᱟᱪᱪᱷᱟ ᱚᱱᱟᱠᱚ ᱤᱫᱤ ᱛᱟᱨᱟ ᱦᱩᱭᱩᱜᱼᱟ ᱟᱫᱷᱟᱨ ᱠᱟᱨᱰ ᱯᱮᱱ ᱠᱟᱨᱰ ᱚᱱᱟ ᱠᱚᱢᱟ ᱤᱫᱤ ᱦᱩᱭᱩᱜ ᱠᱟᱱ ᱜᱮᱭᱟ ᱯᱟᱥᱯᱳᱨᱴ ᱢᱟ ᱚᱱᱟᱢᱟ ᱦᱩᱭᱱᱟ ᱚᱱᱟ ᱠᱟᱹᱢᱤ ᱠᱚᱢᱟ ᱦᱮᱸ ᱴᱷᱤᱠ ᱜᱮᱭᱟ